ᱟᱹᱰᱤᱫᱤᱱᱫᱚ ᱢᱮᱱᱟᱠᱚ ᱞᱟᱹᱭᱟᱠᱚ ᱫᱟᱜ ᱟᱹᱰᱤ ᱟᱴᱫᱚ ᱵᱟᱭ ᱫᱟᱜᱮᱫ ᱛᱮᱦᱮᱱᱟ ᱥᱮ ᱱᱚᱜᱼᱚᱭ ᱛᱮᱦᱮᱧ ᱜᱟᱯᱟ ᱡᱮᱢᱚᱱ ᱦᱚᱭ ᱞᱚᱞᱚ ᱠᱷᱚᱨᱟᱫᱤᱱ ᱥᱤᱛᱩᱝ ᱚᱱᱠᱟ ᱥᱤᱛᱩᱝᱦᱚᱸ ᱵᱟᱝᱻ ᱛᱮᱦᱮᱱᱚᱜᱼᱟ ᱵᱟᱝᱵᱷᱤᱡᱟᱹᱜᱠᱟᱱ ᱛᱮᱦᱮᱨᱱᱚᱜᱼᱟ ᱵᱟᱝ ᱵᱩᱡᱷᱟᱹᱜᱠᱟᱱ ᱛᱮᱦᱮᱱᱚᱜᱼᱟ ᱟᱨ ᱥᱮ ᱚᱵᱱᱠᱟ ᱨᱮᱭᱟᱲᱫᱤᱱ ᱦᱚᱸ ᱩᱱᱟᱹᱜ ᱠᱟᱡᱟᱠ ᱡᱮ ᱨᱮᱭᱟᱲᱟ ᱢᱮᱱᱛᱮ ᱚᱝᱠᱟᱦᱚᱸ ᱵᱟᱝ ᱵᱩᱡᱷᱟᱹᱜ ᱠᱟᱱ ᱛᱮᱦᱮᱱᱚᱜᱼᱟ ᱟᱨ ᱛᱮᱦᱮᱧ ᱜᱟᱯᱟ ᱱᱤᱛᱚᱜᱼᱟᱜ ᱱᱤᱛᱚᱜᱼᱟᱜ ᱤᱭᱟᱹᱨᱮ ᱡᱩᱜᱽᱨᱮ ᱢᱟᱱᱮ ᱡᱮ ᱨᱮᱭᱟᱲᱦᱚᱸ ᱮᱠᱫᱚᱢ ᱚᱛᱤᱨᱤᱠᱛᱚ ᱨᱮᱭᱟᱲ ᱟᱹᱭᱠᱟᱹᱜ ᱠᱟᱱᱟ ᱨᱮᱭᱟᱲᱫᱤᱱᱦᱚᱸ ᱢᱟᱱᱮ ᱵᱟᱨᱭᱟᱼᱯᱮᱭᱟ ᱠᱤᱪᱨᱤᱡ ᱦᱚᱨᱚᱜ ᱠᱟᱛᱮᱫ ᱨᱮᱦᱚᱸ ᱨᱮᱭᱟᱲ ᱵᱩᱡᱷᱟᱹᱜᱼᱟ ᱟᱨ ᱥᱮᱸᱜᱮᱞ ᱛᱟᱯᱨᱮᱢ ᱛᱟᱦᱮᱱ ᱨᱮᱦᱚᱸ ᱢᱟᱱᱮ ᱨᱮᱭᱟᱲᱢᱮᱭᱟ ᱟᱨ ᱱᱤᱛᱚᱜᱦᱚᱸ ᱜᱚᱨᱚᱢᱦᱚᱸ ᱚᱛᱤᱨᱤᱠᱛᱚ ᱜᱚᱨᱚᱢ ᱟᱹᱭᱠᱟᱹᱜ ᱠᱟᱱᱟ ᱜᱚᱨᱚᱢᱛᱮ ᱦᱚᱲᱢᱚᱠᱚ ᱡᱩᱫᱟᱹᱜᱮ ᱟᱹᱭᱠᱟᱹᱜᱼᱟ ᱫᱟᱨᱮᱵᱩᱴᱟᱹ ᱪᱟᱞᱟᱜᱢᱮ ᱚᱱᱛᱮᱦᱚᱸ ᱦᱚᱭ ᱵᱟᱝ ᱵᱟᱡᱟᱜᱼᱟ ᱪᱮᱫᱦᱚᱸ ᱵᱟᱝ ᱟᱨ ᱫᱟᱜᱫᱤᱱᱦᱚᱸ ᱟᱹᱰᱤ ᱟᱴᱮ ᱫᱟᱜᱟ ᱫᱟᱜᱼᱫᱟᱜᱛᱮ ᱥᱟᱱᱟᱢ ᱚᱲᱟᱜ ᱫᱩᱣᱟᱹᱨᱠᱚ ᱵᱟᱹᱲᱤᱡ ᱪᱟᱵᱟᱭᱟ ᱢᱟᱱᱮ ᱫᱷᱚᱝᱥᱚᱥᱮᱪᱜᱮ ᱪᱟᱞᱟᱜᱼᱟ ᱛᱳ ᱫᱟᱥᱟᱜᱼᱟ ᱢᱟᱱᱮ ᱚᱠᱟᱫᱚ ᱤᱭᱟᱹᱧᱚᱜᱨᱮ ᱢᱮᱱᱟᱜ ᱠᱷᱟᱡ ᱛᱷᱚᱲᱟ ᱪᱚᱠᱳᱧᱚᱜᱨᱮ ᱚᱲᱟᱜ ᱚᱱᱟ ᱨᱮᱫᱚ ᱫᱟᱜᱠᱚ ᱵᱚᱞᱚᱜᱼᱟ ᱚᱱᱟ ᱚᱲᱟᱜᱨᱮᱱ ᱦᱚᱲᱫᱚ ᱟᱹᱰᱤ ᱚᱥᱩᱵᱤᱫᱷᱟ ᱠᱚ ᱵᱩᱡᱷᱟᱹᱣᱟ ᱚᱱᱟ ᱠᱷᱟᱹᱛᱤᱨᱛᱮ ᱱᱮᱛᱟᱨᱫᱚ ᱢᱟᱱᱮ ᱠᱷᱩᱵᱽ ᱢᱟᱱᱮ ᱢᱚᱡᱽᱫᱚ ᱵᱟᱹᱱᱩᱜᱼᱟ ᱟᱹᱰᱤᱫᱤᱱ ᱞᱮᱠᱟᱫᱚ ᱱᱤᱛᱚᱜᱫᱚ ᱢᱟᱱᱮ ᱢᱚᱡᱽ ᱵᱟᱹᱱᱩᱜᱼᱟ ᱟᱹᱰᱤᱫᱤᱱ ᱫᱚ ᱟᱹᱰᱤ ᱢᱚᱡᱽᱠᱚ ᱞᱟᱹᱭᱮᱫ ᱛᱟᱦᱮᱸᱠᱟᱱᱟ ᱱᱤᱛᱚᱜᱼᱟᱜ ᱱᱤᱛᱚᱜᱫᱚ ᱢᱟᱱᱮ ᱟᱹᱰᱤ ᱡᱩᱫᱟᱹᱜᱮ ᱟᱹᱭᱠᱟᱹᱜᱼᱟ ᱫᱟᱜᱫᱤᱱ ᱱᱤᱛᱚᱜᱢᱟ ᱛᱮᱦᱮᱧᱼᱜᱟᱯᱟᱢᱟ ᱞᱚᱞᱚ ᱥᱤᱛᱩᱝ ᱤᱭᱟᱹᱛᱮ ᱢᱚᱡᱽᱜᱮ ᱟᱹᱭᱠᱟᱹᱜ ᱟᱨ ᱫᱟᱜᱫᱤᱱ ᱢᱟ ᱥᱮ ᱫᱟᱜ ᱡᱟᱞᱟᱛᱮ ᱢᱟᱱᱮ ᱚᱠᱟᱥᱮᱫᱦᱚᱸ ᱵᱟᱢ ᱩᱰᱩᱠ ᱫᱟᱲᱮᱭᱟᱜ ᱚᱲᱟᱜ ᱠᱷᱚᱡ ᱩᱰᱩᱠᱚᱜ ᱞᱟᱹᱜᱤᱫᱜᱮ ᱢᱩᱥᱠᱤᱞ ᱤᱱᱟᱹᱜ ᱠᱟᱡᱟᱜᱮ ᱫᱟᱜᱟ ᱩᱱᱟᱹᱜ ᱫᱟᱜᱟᱭ ᱦᱚᱭᱟᱭ ᱚᱱᱟ ᱠᱷᱟᱹᱛᱤᱨᱛᱮ ᱢᱟᱱᱮ ᱚᱲᱟᱜ ᱠᱷᱚᱡ ᱢᱟᱱᱮ ᱩᱰᱩᱠᱚᱜ ᱜᱮ ᱚᱥᱩᱵᱤᱫᱷᱟ ᱟᱹᱭᱠᱟᱹᱜᱼᱟ ᱪᱮᱠᱟᱛᱮᱢ ᱩᱰᱩᱠᱚᱜᱼᱟ ᱩᱱᱟᱹᱜ ᱫᱟᱜᱫᱚ ᱚᱱᱟᱛᱮ ᱱᱮᱛᱟᱨ ᱢᱟᱱᱮ ᱱᱮᱛᱟᱨ ᱫᱚᱠᱚ ᱢᱮᱱᱟ ᱟᱹᱰᱤᱫᱤᱱ ᱞᱮᱠᱟᱫᱚ ᱵᱟᱹᱱᱩᱜᱼᱟ